ᱦᱚᱲ ᱦᱚᱯᱚᱱ ᱠᱚᱣᱟᱜ ᱟᱭᱢᱟ ᱧᱮᱞᱡᱚᱝ ᱡᱟᱭᱜᱟ ᱢᱮᱱᱟᱜᱼᱟ ᱫᱤᱠᱩ ᱯᱩᱥᱤ ᱠᱚᱣᱟᱜ ᱢᱟ ᱢᱮᱱᱟᱜ ᱜᱤ ᱫᱮᱠᱩ ᱠᱚᱣᱟᱜ ᱫᱚ ᱢᱮᱱᱟᱜ ᱜᱮᱭᱟ ᱚᱱᱟ ᱵᱤᱥᱥᱚ ᱵᱷᱟᱨᱚᱛᱤ ᱦᱟᱱᱟ ᱱᱟᱣᱟᱠᱩ ᱯᱷᱩᱞᱞᱚᱨᱟᱠᱩ ᱟᱨᱴ ᱠᱚᱞᱟ ᱵᱷᱚᱵᱚᱱ ᱠᱩ ᱟᱫᱚ ᱦᱚᱲ ᱦᱚᱯᱚᱱᱟᱜ ᱫᱚ ᱢᱤᱫᱴᱮᱱ ᱵᱤᱨᱵᱷᱩᱢ ᱡᱮᱞᱟ ᱦᱮᱸ ᱵᱤᱥᱥᱚ ᱵᱷᱟᱨᱚᱛᱤ ᱥᱩᱨ ᱨᱮ ᱫᱚᱥ ᱠᱤᱞᱚᱢᱤᱴᱟᱨ ᱥᱟᱹᱜᱤᱧ ᱨᱮ ᱵᱤᱥᱱᱩ ᱯᱟᱴᱤ ᱦᱚᱲ ᱟᱛᱩᱨᱮ ᱢᱤᱫᱴᱮᱱ ᱦᱚᱲ ᱦᱚᱯᱚᱱᱟᱜ ᱥᱟᱱᱛᱟᱞ ᱢᱤᱭᱡᱤᱭᱟᱢ ᱚᱯᱷ ᱥᱟᱱᱛᱟᱞ ᱠᱟᱞᱪᱟᱨ ᱧᱩᱛᱩᱢᱟᱱ ᱢᱤᱫᱴᱮᱱ ᱥᱚᱝᱥᱛᱷᱟ ᱢᱮᱱᱟᱜᱼᱟ ᱡᱟᱦᱟᱸᱨᱮ ᱦᱚᱲ ᱦᱚᱯᱚᱱᱟᱜ ᱟᱹᱨᱤᱪᱟᱹᱞᱤ ᱠᱩ ᱟᱹᱰᱤ ᱟᱭᱢᱟ ᱥᱟᱯᱲᱟᱣ ᱠᱟᱛᱮᱫ ᱫᱚᱦᱚ ᱢᱮᱱᱟᱜᱼᱟ ᱱᱚᱣᱟ ᱨᱮ ᱡᱟᱦᱟᱸᱭ ᱦᱚᱲ ᱡᱚᱫᱤ ᱦᱤᱡᱩᱜ ᱠᱩ ᱢᱮᱱᱠᱷᱟᱡ ᱱᱚᱣᱟ ᱫᱚ ᱥᱟᱹᱨᱤᱜᱤ ᱟᱵᱩ ᱦᱚᱲ ᱦᱚᱯᱚᱱ ᱴᱷᱮᱱ ᱫᱚ ᱟᱹᱰᱤ ᱧᱮᱞ ᱡᱚᱝ ᱟᱱ ᱡᱤᱱᱤᱥ ᱠᱟᱱ ᱜᱮᱭᱟ